ᱟᱞᱮ ᱥᱩᱨ ᱨᱮ ᱟᱹᱰᱤ ᱜᱮ ᱱᱚᱝᱠᱟᱼᱱᱚᱝᱠᱟ ᱥᱮᱬᱟᱼᱥᱮᱬᱟ ᱯᱚᱨᱚᱵᱽ ᱦᱩᱭᱩᱜᱼᱟ ᱡᱟᱦᱟᱸᱞᱮᱠᱟ ᱢᱟᱜᱢᱚᱬᱮ ᱯᱚᱨᱚᱵᱽ ᱠᱚ ᱢᱮᱱᱟ ᱱᱚᱣᱟ ᱡᱟᱦᱮᱨ ᱰᱟᱹᱝᱨᱤ ᱯᱚᱨᱚᱵᱽ ᱦᱚᱸ ᱠᱚ ᱢᱮᱱᱟ ᱟᱨ ᱱᱚᱣᱟ ᱢᱟᱜᱢᱚᱬᱮ ᱡᱟᱦᱮᱨ ᱰᱟᱹᱝᱨᱤ ᱯᱚᱨᱚᱵᱽ ᱨᱮ ᱟᱹᱰᱤ ᱡᱤᱞᱤᱧ ᱡᱤᱞᱤᱧ ᱨᱤᱱ ᱦᱚᱲ ᱠᱚᱠᱚ ᱦᱤᱡᱩᱜᱼᱟ ᱟᱹᱰᱤ ᱥᱟᱸᱜᱮ ᱦᱚᱲᱠᱚ ᱦᱤᱡᱩᱜᱼᱟ ᱟᱨ ᱟᱹᱰᱤ ᱡᱳᱨᱠᱚ ᱵᱷᱤᱲᱼᱵᱷᱟᱲ ᱠᱚ ᱛᱟᱦᱮᱱᱟ ᱟᱨ ᱠᱚ ᱮᱱᱮᱡᱼᱟ ᱥᱮᱨᱮᱧᱟ ᱟᱹᱰᱤ ᱡᱟᱠᱼᱡᱚᱢᱚᱠ ᱠᱚ ᱨᱟᱹᱥᱠᱟᱹᱭᱟ ᱡᱟᱦᱟᱸᱞᱮᱠᱟ ᱢᱮᱱ ᱜᱟᱱᱚᱜᱼᱟ ᱢᱟᱜ ᱢᱚᱬᱮ ᱨᱮ ᱯᱩᱨᱟᱹ ᱟᱹᱛᱩᱨᱤᱱ ᱯᱮᱲᱟ ᱯᱩᱨᱵᱩ ᱟᱠᱚ ᱟᱠᱚ ᱨᱮᱱᱠᱚ ᱱᱮᱣᱛᱟ ᱠᱚᱣᱟ ᱟᱨ ᱩᱱᱠᱩ ᱠᱚ ᱦᱤᱡᱤᱩᱜᱼᱟ ᱟᱨ ᱢᱟᱜᱢᱚᱬᱮ ᱠᱚ ᱢᱟᱱᱟᱣᱟ ᱢᱟᱜᱢᱚᱬᱮ ᱢᱟᱱᱟᱣ ᱠᱟᱛᱮᱫ ᱧᱤᱫᱟᱹ ᱥᱚᱢᱚᱭ ᱟᱨ ᱵᱟᱝ ᱪᱟᱸᱫᱚ ᱦᱟᱹᱥᱩᱨ ᱠᱷᱚᱱᱜᱮ ᱨᱟᱹᱥᱠᱟᱹ ᱮᱱᱮᱡᱼᱥᱮᱨᱮᱧᱟᱠᱚ ᱴᱟᱢᱟᱠ ᱛᱩᱢᱫᱟᱜ ᱨᱩ ᱠᱟᱛᱮᱫ ᱠᱚᱲᱟ ᱠᱩᱲᱤ ᱡᱚᱛᱚᱜᱮ ᱛᱤᱼᱛᱤ ᱥᱟᱯᱟᱵᱽ ᱠᱟᱛᱮᱫᱠᱚ ᱮᱱᱮᱡᱽ ᱠᱟᱛᱮᱫ ᱠᱚ ᱨᱟᱹᱥᱠᱟᱹᱭᱟ ᱢᱟᱜᱢᱚᱬᱮ ᱜᱮ ᱡᱟᱦᱮᱨ ᱰᱟᱹᱝᱨᱤ ᱦᱚᱸᱠᱚ ᱢᱮᱱᱟ ᱟᱨ ᱤᱱᱟᱹ ᱯᱚᱨᱮ ᱥᱮᱬᱟ ᱯᱚᱨᱚᱵᱽᱫᱚ ᱡᱟᱦᱟᱸᱠᱚ ᱢᱮᱱᱟ ᱥᱚᱨᱦᱟᱭ ᱦᱚᱸ ᱠᱟᱱᱟ ᱠᱟᱱᱟ ᱥᱚᱨᱦᱟᱭ ᱨᱮᱦᱚᱸ ᱚᱱᱠᱟᱜᱮ ᱟᱹᱰᱤᱜᱟᱱ ᱢᱟᱱᱮ ᱠᱚ ᱦᱤᱡᱩᱜᱼᱟᱠᱚ ᱵᱟᱦᱨᱮ ᱠᱷᱚᱱ ᱦᱚᱲ ᱫᱤᱥᱚᱢ ᱠᱷᱚᱱ ᱮᱴᱟᱜᱼᱮᱴᱟᱜ ᱟᱹᱛᱩ ᱠᱷᱚᱱᱠᱚ ᱦᱤᱡᱩᱜᱼᱟ ᱟᱨ ᱡᱟᱦᱟᱸ ᱢᱤᱫᱴᱟᱝ ᱴᱩᱥᱩ ᱯᱚᱨᱚᱵᱽ ᱦᱚᱸᱠᱚ ᱢᱮᱱᱟ ᱴᱩᱥᱩ ᱯᱚᱨᱚᱵᱽ ᱨᱮᱦᱚᱸ ᱵᱟᱦᱨᱮ ᱠᱷᱚᱱ ᱟᱹᱰᱤ ᱡᱳᱨᱠᱚ ᱦᱤᱡᱩᱜᱼᱟ ᱟᱨ ᱟᱹᱰᱤᱜᱮ ᱡᱟᱸᱠᱼᱡᱚᱢᱚᱠ ᱱᱚᱸᱰᱮ ᱯᱚᱨᱚᱵᱽ ᱠᱚ ᱢᱟᱱᱟᱣᱟ ᱟᱨ ᱡᱟᱦᱟᱸᱞᱮᱠᱟ ᱠᱚ ᱢᱮᱱᱟ ᱢᱤᱫᱴᱟᱝ ᱠᱤᱨᱛᱚᱱ ᱯᱟᱨᱟᱵᱽ ᱦᱚᱸ ᱠᱤᱨᱛᱚᱱ ᱯᱚᱨᱚᱵᱽ ᱨᱮᱦᱚᱸ ᱟᱹᱰᱤ ᱜᱮᱠᱚ ᱵᱷᱤᱲᱚᱜᱼᱟᱠᱚ ᱚᱸᱰᱮᱦᱚᱸ ᱟᱹᱰᱤᱜᱮ ᱨᱟᱹᱥᱠᱟᱹᱭᱟᱠᱚ ᱟᱹᱰᱤ ᱥᱟᱸᱜᱮ ᱦᱚᱲᱠᱚ ᱦᱤᱡᱩᱜ ᱟᱠᱚ ᱢᱮᱱ ᱵᱟᱭ ᱜᱟᱱᱚᱜᱼᱟ ᱛᱤᱱᱟᱹᱜ ᱦᱚᱲᱠᱚ ᱦᱤᱡᱩᱜᱼᱟ ᱢᱤᱫ ᱦᱟᱡᱟᱨ ᱠᱷᱚᱱᱦᱚᱸ ᱰᱷᱮᱨ ᱦᱚᱲᱠᱚ ᱦᱤᱡᱩᱜᱼᱟ ᱢᱮᱱᱜᱟᱱᱚᱜᱼᱟ ᱢᱟᱜᱢᱚᱬᱮ ᱠᱚᱨᱮ ᱦᱚᱸ ᱚᱱᱠᱟᱜᱮ ᱡᱟᱦᱮᱨ ᱰᱟᱝᱨᱤ ᱠᱚᱨᱮ ᱦᱚᱸ ᱚᱱᱠᱟᱜᱮ ᱟᱨ ᱠᱩᱴᱟᱹᱢ ᱵᱚᱸᱜᱟ ᱢᱤᱫᱴᱟᱹᱝ ᱢᱮᱱᱟᱜᱼᱟ ᱚᱸᱰᱮᱦᱚᱸ ᱚᱱᱠᱟᱜᱮ ᱟᱹᱰᱤ ᱥᱟᱸᱜᱮ ᱦᱚᱲᱠᱚ ᱦᱤᱡᱩᱜᱼᱟ ᱟᱨ ᱚᱱᱟ ᱥᱩᱨᱼᱥᱩᱯᱩᱨ ᱨᱤᱱ ᱟᱹᱛᱩ ᱯᱤᱲᱥᱤ ᱠᱚᱠᱚ ᱦᱤᱡᱩᱜᱼᱟ ᱩᱝᱠᱩᱨᱮᱱ ᱯᱮᱲᱟ ᱠᱚᱠᱚ ᱦᱤᱡᱩᱜᱼᱟ ᱟᱨ ᱥᱟᱱᱟᱢ ᱠᱚᱜᱮ ᱢᱤᱫ ᱥᱟᱶᱛᱮ ᱮᱱᱮᱡᱟᱠᱚ ᱥᱮᱨᱮᱧᱟᱠᱚ ᱨᱩᱭᱟᱠᱚ ᱚᱱᱮ ᱚᱱᱠᱟ ᱱᱚᱣᱟ ᱥᱩᱨ ᱥᱟᱰᱜᱮᱫ ᱨᱮᱱᱟᱜ ᱯᱟᱨᱟᱵᱽ ᱧᱩᱛᱩᱢ ᱠᱚᱫᱚ ᱦᱩᱭᱩᱜ ᱠᱟᱱᱟ

ᱥᱮᱞᱮᱫ ᱠᱟᱛᱮᱫ ᱠᱚ ᱨᱟᱹᱥᱠᱟᱹ ᱨᱮᱱᱟᱝ ᱨᱟᱥᱟᱠᱚ ᱪᱮᱯᱮᱡ ᱦᱟᱹᱴᱤᱧᱟ